ᱨᱮᱥᱴᱩᱨᱮᱱᱴ ᱤᱧ ᱡᱚᱢᱟᱜ ᱤᱧ ᱚᱰᱟᱨ ᱞᱮᱫᱟ ᱵᱤᱨᱭᱟᱱᱤ ᱢᱮᱱᱠᱷᱟᱱ ᱴᱷᱤᱠ ᱴᱟᱭᱤᱢ ᱨᱮ ᱵᱟᱝ ᱥᱮᱴᱮᱨ ᱟᱠᱟᱱᱟ ᱢᱮᱱᱠᱷᱟᱱ ᱱᱤᱛᱚᱜ ᱪᱮᱫ ᱤᱧ ᱡᱚᱢᱟ ᱴᱷᱤᱠ ᱴᱟᱭᱤᱢ ᱨᱮ ᱵᱟᱝ ᱥᱮᱴᱮᱨ ᱞᱮᱱᱠᱷᱟᱱ ᱡᱚᱢᱟᱜ ᱠᱟᱱ ᱡᱟᱦᱟᱸ ᱴᱟᱭᱤᱢ ᱛᱟᱦᱮᱸ ᱠᱟᱱᱟ ᱚᱱᱟ ᱴᱟᱭᱤᱢ ᱚᱱᱟ ᱴᱟᱭᱤᱢ ᱛᱮᱫᱚ ᱵᱟᱝ ᱥᱮᱴᱮᱨ ᱞᱮᱱᱟ ᱟᱹᱰᱤ ᱵᱟᱝ ᱥᱮᱴᱮᱨ ᱞᱮᱱᱠᱷᱟᱱ